ᱦᱮᱸ ᱦᱮᱸ ᱵᱟᱹᱱᱩᱜᱼᱟ ᱮᱠᱷᱚᱱ ᱫᱚ ᱵᱟᱹᱱᱩᱜᱼᱟ ᱮᱠᱷᱚᱱ ᱫᱚ ᱵᱟᱹᱱᱩᱜᱼᱟ ᱟᱫᱚᱧ ᱯᱷᱮᱰ ᱞᱮᱜᱮ ᱦᱟᱜ ᱯᱚᱨᱮᱨ ᱥᱚᱯᱛᱟ ᱜᱟᱱ ᱯᱷᱮᱰᱚᱜᱼᱟ ᱟᱫᱚᱧ ᱯᱷᱳᱱ ᱟᱢ ᱦᱟᱜ ᱟᱫᱚᱧ ᱞᱟᱹᱭᱟᱢᱟ ᱟᱫᱚᱢ ᱦᱤᱡᱩᱜᱼᱟ ᱦᱮᱸ

ᱦᱮᱸ ᱯᱷᱮᱰ ᱞᱮᱜᱮᱧ ᱯᱚᱨᱮᱨ ᱥᱚᱯᱛᱟ ᱯᱷᱮᱰᱚᱜᱼᱟ ᱪᱮᱫ ᱞᱮᱠᱟᱱ ᱠᱟᱞᱟᱨ ᱪᱮᱫ ᱞᱮᱠᱟᱱ ᱫᱟᱢᱟᱜ ᱚᱱᱠᱟ ᱞᱮᱠᱟ ᱦᱟᱜ ᱤᱧ ᱯᱷᱳᱱ ᱟᱢ ᱦᱟᱜ ᱯᱚᱨᱮᱨ ᱥᱚᱯᱛᱟ ᱯᱷᱮᱰᱚᱜᱼᱟ ᱟᱫᱚᱧ ᱟᱫᱚᱢ ᱧᱮᱞ ᱤᱫᱤᱭᱟ ᱴᱷᱤᱠ ᱜᱮᱭᱟ